ᱦᱮᱸ ᱟᱞᱮ ᱜᱤᱫᱟᱹᱨᱼᱯᱤᱫᱟᱹᱨ ᱠᱚ ᱥᱟᱶᱛᱮ ᱡᱚᱛᱚ ᱦᱚᱲᱫᱚ ᱡᱚᱛᱚ ᱦᱚᱲᱜᱮ ᱜᱚᱜᱚᱼᱵᱟᱵᱟ ᱠᱚ ᱡᱚᱛᱚ ᱢᱤᱫ ᱛᱮ ᱠᱟᱹᱢᱤ ᱠᱟᱛᱮᱫ ᱟᱭᱢᱟ ᱢᱚᱡᱽ ᱞᱮ ᱵᱩᱡᱷᱟᱹᱣᱟ ᱵᱟᱝ ᱨᱟᱹᱥᱠᱟᱹᱞᱮ ᱵᱩᱡᱷᱟᱹᱣᱟ ᱟᱞᱮ ᱠᱟᱹᱢᱤ ᱛᱟᱞᱟᱨᱮ ᱡᱟᱦᱟᱱᱟᱜ ᱞᱟᱸᱜᱟ ᱵᱟᱝ ᱤᱭᱟᱹ ᱠᱚ ᱵᱟᱞᱮ ᱟᱹᱭᱠᱟᱹᱣᱟ ᱢᱮᱱᱠᱷᱟᱱ ᱟᱹᱲᱤᱥ ᱦᱚᱸ ᱵᱟᱹᱱᱩᱜ ᱛᱟᱞᱮᱭᱟ ᱪᱮᱫ ᱦᱚᱸ ᱵᱟᱝ ᱡᱚᱛᱚ ᱦᱚᱲᱜᱮ ᱨᱟᱹᱥᱠᱟᱹ ᱨᱮᱜᱮᱞᱮ ᱛᱟᱦᱮᱱᱟ ᱟᱨ ᱠᱟᱹᱢᱤ ᱦᱚᱸ ᱢᱚᱡᱽ ᱜᱮ ᱦᱩᱭᱩᱜ ᱠᱟᱱ ᱛᱟᱞᱮᱭᱟ ᱢᱮᱱᱠᱷᱟᱱ ᱟᱞᱮ ᱱᱤᱭᱟᱹ ᱠᱚᱜᱮ ᱟᱞᱮ ᱠᱟᱹᱢᱤ ᱠᱟᱹᱢᱤ ᱛᱮᱜᱮ ᱱᱤᱝᱠᱟᱱᱟᱜ ᱜᱮ ᱚᱠᱚᱭᱟᱜ ᱪᱚᱝ ᱢᱚᱱᱨᱮ ᱜᱩᱱᱟᱹᱱ ᱦᱤᱡᱩᱜ ᱠᱟᱱ ᱛᱟᱞᱮᱭᱟ ᱱᱚᱝᱠᱟ ᱨᱟᱹᱥᱠᱟᱹ ᱢᱟᱱᱮ ᱚᱠᱚᱭ ᱫᱚ ᱢᱟᱱᱮ ᱨᱟᱹᱥᱠᱟᱹ ᱱᱚᱝᱠᱟ ᱜᱮᱞᱮ ᱟᱹᱭᱠᱟᱹᱣᱟ ᱵᱚᱞᱮ ᱥᱮᱨᱮᱧ ᱢᱟ ᱟᱞᱮ ᱢᱟ ᱦᱚᱭᱛᱳ ᱱᱚᱝᱠᱟ ᱢᱚᱱ ᱨᱮᱫᱚ ᱞᱮ ᱥᱮᱨᱮᱧᱫᱟ ᱢᱮᱱᱠᱷᱟᱱ ᱱᱚᱝᱠᱟ ᱟᱲᱟᱝ ᱫᱚ ᱵᱟᱞᱮ ᱟᱲᱟᱝᱟ ᱢᱮᱱᱠᱷᱟᱡ ᱫᱚᱝ ᱜᱮ ᱟᱞᱮ ᱫᱚ ᱨᱟᱹᱥᱠᱟᱹ ᱫᱚᱞᱮ ᱵᱩᱡᱷᱟᱹᱣ ᱵᱟᱹᱲᱛᱤᱫᱟ ᱱᱚᱣᱟ ᱠᱚᱜᱮ